ᱠᱷᱮᱞ ᱠᱚ ᱦᱚᱛᱮ ᱛᱮ ᱟᱵᱚᱣᱟᱜ ᱦᱚᱲᱢᱚ ᱫᱚ ᱟᱹᱰᱤ ᱢᱚᱡᱽᱜᱮ ᱛᱟᱦᱮᱱᱟ ᱡᱮᱢᱚᱱ ᱠᱤ ᱯᱤᱴᱤ ᱟᱵᱚᱱ ᱮᱠᱥᱟᱨᱥᱟᱭᱤᱡ ᱟᱵᱚᱱ ᱥᱮᱛᱟᱜ ᱟᱹᱭᱩᱵ ᱵᱚ ᱧᱤᱨᱟᱜᱼᱟ ᱤᱭᱟᱹ ᱜᱚᱰᱟ ᱠᱚᱨᱮᱵᱚᱱ ᱧᱤᱨ ᱵᱟᱲᱟᱭᱟ ᱟᱭᱢᱟ ᱨᱮᱫᱚ ᱟᱵᱚᱣᱟᱜ ᱥᱮᱦᱮᱫ ᱫᱚ ᱢᱚᱡᱽᱜᱮ ᱛᱟᱦᱮᱱᱟ ᱩᱥᱠᱟᱹᱵᱟᱫ ᱵᱟᱭᱩ ᱯᱨᱚᱫᱩᱥᱚᱱ ᱦᱚᱸ ᱵᱟᱝ ᱛᱟᱦᱮᱱ ᱛᱟᱵᱚᱱᱟ ᱟᱵᱚ ᱴᱚᱴᱟ ᱠᱚᱨᱮ ᱫᱚ ᱟᱨ ᱜᱚᱰᱟ ᱠᱚᱨᱮ ᱫᱚ ᱵᱟᱡᱟᱨ ᱠᱷᱚᱱᱟᱜ ᱫᱚ ᱛᱷᱚᱲᱟ ᱟᱞᱜᱟ ᱜᱮᱵᱚᱱ ᱛᱟᱦᱮᱱ ᱠᱟᱱᱟ ᱚᱱᱟᱛᱮ ᱟᱵᱚᱣᱟᱜ ᱦᱚᱲᱢᱚ ᱨᱮᱫᱚ ᱩᱱᱟᱹᱜ ᱟᱨ ᱯᱤᱴᱤ ᱞᱮᱠᱷᱟᱱ ᱦᱚᱲᱢᱚ ᱨᱮᱱᱟᱜ ᱱᱟᱨᱵᱷ ᱠᱚᱦᱚᱸ ᱵᱮᱥ ᱛᱟᱦᱮᱱᱟ ᱵᱞᱟᱰ ᱥᱟᱨᱠᱩᱞᱮᱥᱚᱱ ᱟᱪᱪᱷᱟ ᱛᱟᱦᱮᱱᱟ ᱟᱨ ᱵᱚᱦᱩᱛ ᱨᱚᱠᱚᱢ ᱠᱷᱮᱞ ᱛᱟᱦᱮᱱ ᱠᱟᱱᱟ ᱡᱮᱢᱚᱱ ᱠᱤ ᱵᱚᱦᱩᱛ ᱦᱚᱲ ᱫᱚ ᱯᱷᱩᱴᱵᱚᱞ ᱠᱚ ᱠᱷᱮᱞᱳᱜᱼᱟ ᱵᱚᱦᱩᱛ ᱦᱚᱲ ᱫᱚ ᱠᱨᱤᱠᱮᱴ ᱠᱚ ᱠᱷᱮᱞᱳᱜᱼᱟ ᱵᱚᱦᱩᱛ ᱫᱚ ᱦᱚᱠᱤ ᱠᱚ ᱠᱷᱮᱞᱳᱜᱼᱟ ᱵᱚᱦᱩᱛ ᱦᱚᱲ ᱫᱚ ᱵᱮᱰᱢᱤᱱᱴᱚᱱ ᱠᱚ ᱮᱱᱮᱡᱼᱟ ᱥᱟᱱᱟᱢ ᱮᱱᱮᱡ ᱨᱮᱱᱟᱜ ᱜᱮ ᱵᱷᱮᱜᱟᱨ ᱵᱷᱮᱜᱟᱨ ᱦᱮᱱᱟᱜᱼᱟ ᱞᱮᱠᱤᱱ ᱚᱱᱟ ᱥᱟᱣᱛᱮ ᱠᱷᱮᱞ ᱥᱟᱣᱛᱮ ᱤᱭᱟᱹ ᱠᱚᱥᱨᱚᱛᱮᱜ ᱟᱠᱚ ᱚᱱᱟ ᱛᱮᱜᱮ ᱟᱵᱚᱣᱟᱜ ᱦᱚᱲᱢᱚ ᱠᱚᱫᱚ ᱢᱚᱡᱽᱜᱮ ᱛᱟᱦᱮᱱ ᱠᱟᱱᱟ